ᱦᱳᱭ ᱱᱚᱣᱟ ᱡᱮᱜᱮᱛ ᱡᱟᱠᱟᱛ ᱨᱮ ᱢᱮᱱᱟᱜ ᱢᱚᱬᱮ ᱜᱚᱴᱮᱱ ᱫᱤᱥᱚᱢ ᱨᱮᱱᱟᱜ ᱧᱩᱛᱩᱢ ᱤᱧ ᱞᱟᱹᱭ ᱫᱟᱲᱮᱭᱟᱜᱼᱟ ᱚᱱᱟ ᱢᱚᱬᱮ ᱜᱚᱴᱮᱱ ᱫᱤᱥᱚᱢ ᱨᱮᱱᱟᱜ ᱧᱩᱛᱩᱢ ᱠᱚᱫᱚ ᱦᱩᱭᱩᱜ ᱠᱟᱱᱟ ᱢᱤᱫ ᱵᱷᱟᱨᱚᱛ ᱫᱤᱥᱚᱢ ᱥᱮ ᱥᱤᱧᱚᱛ ᱫᱤᱥᱚᱢ ᱫᱚᱥᱟᱨ ᱟᱢᱮᱨᱤᱠᱟ ᱫᱤᱥᱚᱢ ᱛᱮᱥᱟᱨ ᱵᱟᱝᱞᱟᱫᱮᱥ ᱫᱤᱥᱚᱢ ᱯᱩᱱ ᱵᱷᱩᱴᱟᱱ ᱫᱤᱥᱚᱢ ᱢᱚᱬᱮ ᱯᱟᱠᱤᱥᱛᱟᱱ ᱫᱤᱥᱚᱢ